ᱤᱧ ᱤᱧᱟᱹᱜ ᱫᱚ ᱚᱞ ᱯᱟᱲᱦᱟᱣ ᱪᱮᱛᱟᱱ ᱨᱮᱜᱮ ᱟᱹᱰᱤᱜᱮ ᱨᱟᱹᱥᱠᱟᱹ ᱛᱤᱧ ᱥᱮ ᱟᱹᱰᱤᱜᱮ ᱤᱱᱴᱨᱮᱥᱴ ᱛᱤᱧ ᱟᱨ ᱡᱷᱚᱛᱚ ᱯᱟᱹᱴᱷᱩᱣᱟᱹ ᱠᱚᱣᱟᱜ ᱜᱮ ᱚᱞ ᱯᱟᱲᱦᱟᱣ ᱫᱚ ᱞᱟ ᱠᱛᱤ ᱜᱮᱭᱟ ᱥᱮᱬᱟ ᱫᱚ ᱟᱨ ᱤᱧᱟᱹᱜ ᱡᱟᱜᱮ ᱚᱞ ᱯᱟᱲᱦᱟᱣ ᱥᱟᱶ ᱥᱟᱶᱛᱮ ᱚᱲᱟᱜ ᱨᱮᱱᱟᱜ ᱠᱤᱪᱷᱩ ᱜᱟᱱ ᱠᱟᱢᱤ ᱠᱚ ᱟᱨ ᱡᱮᱢᱚᱱ ᱦᱟᱱᱟ ᱱᱤᱭᱟᱹ ᱠᱟᱹᱢᱤ ᱪᱟᱥ ᱪᱟᱥᱼᱵᱟᱥ ᱟᱨ ᱪᱟᱥ ᱥᱤᱡᱤᱱ ᱟᱨ ᱠᱤᱪᱷᱩ ᱟᱵᱚᱣᱟᱜ ᱟᱹᱨᱤ ᱪᱟᱹᱞᱤ ᱱᱤᱭᱟᱹ ᱨᱟᱹᱥᱠᱟᱹ ᱵᱟᱦᱟ ᱥᱚᱦᱨᱟᱭ ᱢᱟᱜ ᱢᱚᱬᱮ ᱱᱤᱝᱠᱟᱹᱱᱟᱜ ᱟᱹᱨᱤ ᱪᱟᱹᱞᱤ ᱛᱟᱦᱮᱱ ᱢᱟ ᱱᱤᱭᱟᱹ ᱨᱟᱹᱥᱠᱟᱹ ᱠᱚ ᱢᱮᱱᱟᱜᱼᱟ ᱟᱨ